ᱠᱩᱲᱤ ᱡᱩᱞᱟᱭ ᱫᱩ ᱦᱟᱡᱟᱨ ᱥᱳᱞᱳ ᱛᱤᱨᱤᱥᱮ ᱯᱷᱮᱵᱨᱩᱣᱟᱨᱤ ᱫᱩ ᱦᱟᱡᱟᱨ ᱛᱮᱭᱤᱥ ᱛᱤᱨᱤᱥᱮ ᱚᱠᱴᱳᱵᱚᱨ ᱩᱱᱤᱥᱥᱚ ᱯᱚᱸᱪᱟᱥᱤ ᱪᱷᱟᱵᱽᱵᱤᱥᱮ ᱥᱮᱯᱴᱮᱢᱵᱚᱨ ᱫᱩ ᱦᱟᱡᱟᱨ ᱯᱟᱸᱪ ᱛᱤᱱᱮ ᱢᱟᱨᱪ ᱫᱩ ᱦᱟᱡᱟᱨ ᱛᱮᱨᱚ